ᱤᱧ ᱡᱩᱫᱤ ᱰᱤᱡᱤᱴᱟᱞ ᱞᱮᱠᱟᱛᱮᱧ ᱯᱮᱱᱴᱤᱝᱼᱟ ᱛᱚᱵᱮ ᱯᱟᱣᱟᱨ ᱯᱚᱭᱮᱸᱴ ᱮᱯᱥ ᱤᱧ ᱰᱟᱣᱩᱱ ᱞᱳᱰ ᱠᱟᱛᱮᱫ ᱚᱱᱟ ᱮᱯᱥ ᱨᱮᱧ ᱪᱷᱚᱵᱤᱧ ᱟᱸᱠᱟᱣᱟ ᱟᱨ ᱞᱟᱦᱟ ᱛᱮᱱᱟᱜ ᱟᱨ ᱱᱮᱛᱟᱨᱟᱜ ᱪᱷᱚᱵᱤ ᱟᱸᱠᱟᱣ ᱢᱚᱫᱽᱫᱷᱮᱨᱮ ᱯᱟᱨᱛᱷᱚᱠᱠᱚ ᱰᱤᱡᱤᱴᱟᱞ ᱨᱮᱫᱚ ᱠᱚᱢᱯᱤᱭᱩᱴᱟᱨ ᱫᱟᱨᱟᱭ ᱨᱮᱜᱮ ᱨᱚᱝ ᱦᱩᱭᱩᱜᱼᱟ ᱟᱨ ᱟᱫᱤ ᱡᱩᱜᱽ ᱨᱮᱱᱟᱜ ᱯᱮᱱᱴᱤᱝ ᱫᱚ ᱱᱤᱡᱮᱨᱟᱜ ᱛᱤ ᱛᱮᱵᱚᱱ ᱨᱚᱝᱮᱫ ᱠᱟᱱ ᱛᱟᱦᱮᱸᱱᱟ ᱚᱱᱟ ᱨᱚᱝ ᱫᱚ ᱱᱮᱛᱟᱨᱟᱜ ᱨᱚᱝ ᱠᱷᱚᱱᱟᱜ ᱫᱚ ᱟᱹᱰᱤ ᱵᱷᱟᱜᱮ ᱛᱟᱦᱮᱸ ᱠᱟᱱᱟ